ᱤᱧ ᱫᱟᱨᱤᱯᱟᱞᱟ ᱠᱚᱫᱚ ᱧᱟᱢ ᱟᱹᱜᱩ ᱠᱟᱛᱮᱫ ᱤᱥᱤᱱ ᱵᱟᱥᱟᱝ ᱥᱮ ᱦᱩᱲᱩ ᱛᱤᱠᱤ ᱠᱚᱨᱮ ᱠᱟᱹᱢᱤᱨᱮᱧ ᱞᱟᱜᱟᱣᱟ ᱥᱟᱦᱟᱱ ᱥᱟᱠᱟᱢ ᱵᱟᱝ ᱛᱟᱦᱮᱱ ᱠᱷᱟᱱᱫᱚ ᱤᱥᱤᱱᱟᱢ ᱪᱮᱠᱟᱛᱮ ᱢᱟᱱᱮ ᱟᱞᱮᱢᱟ ᱟᱛᱳ ᱴᱚᱞᱟᱨᱮ ᱞᱮ ᱵᱟᱥᱚᱜᱛᱮ ᱟᱨ ᱜᱮᱥᱠᱚ ᱦᱚᱸ ᱵᱟᱞᱮ ᱵᱮᱵᱚᱦᱟᱨᱟ ᱥᱮ ᱜᱮᱥᱦᱚ ᱟᱹᱰᱤᱟᱴ ᱫᱟᱢᱟ ᱟᱹᱰᱤᱜᱟᱱ ᱫᱟᱢᱟ ᱚᱱᱟᱛᱮ ᱜᱮᱥᱢᱟ ᱵᱟᱞᱮ ᱯᱮᱨᱮᱡ ᱫᱟᱲᱮᱭᱟᱜ ᱤᱱᱟᱹᱜ ᱜᱟᱱ ᱯᱚᱭᱥᱟᱦᱚᱸ ᱵᱟᱹᱱᱩᱜᱼᱟ ᱛᱳ ᱥᱟᱦᱟᱱ ᱥᱟᱠᱟᱢ ᱱᱤᱭᱟᱹ ᱛᱤᱜᱤ ᱤᱥᱤᱱ ᱵᱟᱥᱟᱝᱠᱩ ᱦᱩᱲᱩ ᱛᱤᱠᱤᱠᱩ ᱮᱢᱟᱱ ᱛᱮᱭᱟᱜ ᱥᱟᱱᱟᱢ ᱞᱮ ᱪᱚᱸᱫᱟ ᱤᱥᱤᱱᱫᱚ ᱥᱟᱦᱟᱱ ᱥᱟᱠᱟᱢ ᱛᱮᱜᱮ ᱦᱩᱭᱩᱜᱼᱟ ᱛᱳ ᱫᱟᱜ ᱡᱟᱹᱯᱩᱫ ᱞᱟᱹᱜᱤᱫ ᱤᱧᱫᱚ ᱟᱹᱰᱤᱜᱟᱱ ᱥᱟᱦᱟᱱ ᱥᱟᱠᱟᱢᱤᱧ ᱧᱟᱢ ᱡᱟᱨᱣᱟᱠᱟᱜᱼᱟ ᱡᱮᱢᱚᱱ ᱫᱟᱜ ᱡᱟᱹᱯᱩᱫ ᱥᱚᱢᱚᱭᱫᱚ ᱥᱟᱦᱟᱱᱠᱩ ᱵᱟᱝ ᱧᱟᱢᱚᱜᱼᱟ ᱥᱮ ᱫᱟᱜᱠᱚᱛᱮ ᱞᱚᱦᱚᱫ ᱠᱚᱜᱼᱟ ᱪᱮᱠᱟᱢ ᱪᱟᱞᱟᱜᱼᱟ ᱟᱫᱚ ᱫᱟᱜ ᱡᱟᱹᱯᱩᱫ ᱥᱟᱦᱟᱱ ᱧᱟᱢ ᱚᱱᱟ ᱠᱷᱟᱹᱛᱤᱨ ᱵᱚᱡᱷᱦᱟᱠᱟᱜᱟᱹᱧ ᱥᱟᱦᱟᱱ ᱥᱟᱠᱟᱢ ᱠᱚᱫᱚ ᱟᱨ ᱤᱧ ᱡᱚᱠᱷᱚᱱ ᱵᱟᱦᱨᱮᱧ ᱪᱟᱞᱟᱜᱼᱟ ᱡᱮ ᱯᱮᱲᱟᱦᱚᱲᱚᱜ ᱮᱢᱟᱱᱠᱚ ᱡᱮ ᱯᱟᱪᱼᱪᱷᱚ ᱫᱤᱱ ᱵᱟᱹᱧ ᱦᱟᱹᱡᱩᱜᱼᱟ ᱚᱝᱠᱟ ᱫᱟᱬᱟᱱᱤᱧ ᱪᱟᱞᱟᱣᱞᱮᱱ ᱠᱷᱟᱱᱫᱚ ᱚᱲᱟᱜᱨᱮ ᱜᱚᱜᱚ ᱛᱟᱠᱚ ᱛᱮᱦᱮᱱ ᱠᱷᱟᱱ ᱩᱱᱠᱩᱧ ᱢᱮᱛᱟ ᱚᱴᱚᱣᱠᱚᱣᱟ ᱡᱮ ᱱᱤᱭᱟᱹ ᱥᱟᱦᱟᱱ ᱥᱟᱠᱟᱢ ᱫᱚ ᱢᱚᱡᱽᱛᱮ ᱫᱟᱜ ᱡᱟᱹᱯᱩᱫ ᱥᱚᱢᱚᱭᱫᱚ ᱯᱚᱴᱚᱢᱠᱟᱜ ᱯᱮ ᱫᱟᱜᱛᱮ ᱞᱚᱦᱚᱫᱞᱮᱱ ᱠᱷᱟᱡ ᱢᱟ ᱥᱮᱭᱟᱜᱼᱟ ᱥᱮ ᱤᱥᱤᱱ ᱵᱟᱥᱟᱝ ᱠᱚᱨᱮᱱᱟᱜ ᱛᱟᱭᱱᱚᱢᱛᱮ ᱫᱟᱜ ᱥᱚᱢᱚᱭ ᱫᱚ ᱚᱥᱩᱵᱤᱛᱟ ᱦᱩᱭᱩᱜᱼᱟ ᱟᱨ ᱜᱚᱜᱚ ᱛᱟᱠᱚ ᱵᱟᱠᱚ ᱛᱮᱦᱮᱱ ᱠᱷᱟᱱᱫᱚ ᱯᱟᱥᱮ ᱚᱲᱟᱜᱨᱮᱱᱤᱧ ᱢᱮᱛᱟ ᱚᱴᱚᱣᱟᱠᱚᱟ ᱡᱮ ᱱᱤᱭᱟᱹ ᱥᱟᱦᱟᱱᱠᱩ ᱡᱟᱦᱟᱸᱭ ᱡᱟᱛᱮ ᱟᱞᱚᱠᱚ ᱤᱫᱤᱭᱛᱤᱧ ᱟᱨ ᱫᱟᱜ ᱥᱚᱢᱚᱭᱦᱚᱸ ᱯᱮ ᱩᱢᱩᱞᱠᱟᱛᱤᱧᱟᱹ ᱢᱟᱱᱮ ᱯᱚᱴᱚᱢ ᱠᱟᱜᱼᱟᱯᱮ ᱡᱟᱛᱮ ᱫᱟᱜᱛᱮ ᱟᱞᱚ ᱞᱚᱦᱚᱫᱚᱜ